ᱥᱮᱨᱣᱟ ᱨᱮ ᱤᱥᱤᱱ ᱵᱟᱥᱟᱝ ᱥᱮ ᱡᱚᱢᱼᱧᱩ ᱨᱮᱱᱟᱜ ᱟᱸᱫᱷᱟ ᱯᱟᱹᱛᱭᱟᱹᱣ ᱫᱚ ᱦᱮᱱᱟᱜ ᱜᱮᱭᱟ ᱪᱮᱫᱟᱜ ᱥᱮ ᱡᱟᱦᱟᱸᱭ ᱠᱚ ᱦᱮᱡ ᱞᱮᱱᱠᱷᱟᱱ ᱯᱚᱴᱚᱢ ᱦᱚᱸ ᱦᱩᱭᱩᱜ ᱜᱮᱭᱟ ᱧᱮᱞ ᱞᱮᱠᱷᱟᱱ ᱞᱟᱡ ᱠᱚ ᱦᱟᱹᱥᱩᱣᱟ ᱥᱮ ᱞᱟᱡ ᱠᱚ ᱵᱟᱹᱲᱤᱡᱚᱜᱼᱟ ᱚᱱᱟ ᱠᱷᱟᱹᱛᱤᱨ ᱛᱮ ᱡᱚᱢᱼᱧᱩ ᱠᱚᱫᱚᱞᱮ ᱯᱚᱴᱚᱢ ᱜᱮᱭᱟ ᱵᱟᱠᱛᱚᱭ ᱜᱮᱭᱟᱞᱮ ᱟᱨ ᱱᱚᱣᱟ ᱥᱮᱨᱣᱟ ᱨᱮ ᱦᱮᱱᱟᱜᱼᱟ ᱟᱹᱰᱤ ᱦᱚᱲᱟᱜ ᱢᱚᱱᱮ ᱠᱚ ᱠᱷᱟᱨᱟᱯ ᱜᱮᱭᱟ ᱛᱚ ᱢᱟᱱᱮ ᱱᱚᱡᱚᱨ ᱦᱚᱸ ᱢᱮᱸᱫ ᱱᱚᱡᱚᱨ ᱦᱚᱸ ᱞᱟᱜᱟᱜ ᱜᱮᱭᱟ ᱚᱱᱟ ᱠᱷᱟᱹᱛᱤᱨ ᱛᱮ ᱟᱞᱮ ᱫᱚ ᱡᱚᱢᱼᱧᱩ ᱠᱚ ᱡᱷᱚᱛᱚ ᱞᱮ ᱥᱟᱢᱴᱟᱣ ᱜᱮᱭᱟ ᱦᱚᱲ ᱠᱚ ᱧᱮᱞ ᱞᱮᱠᱷᱟᱱᱞᱮ ᱯᱚᱴᱚᱢ ᱜᱮᱭᱟ ᱡᱚᱢ ᱥᱚᱢᱚᱭ ᱦᱚᱸ ᱯᱚᱴᱚᱢᱟᱞᱮ ᱟᱨ ᱤᱥᱤᱱ ᱵᱟᱥᱟᱝ ᱦᱚᱸᱞᱮ ᱥᱟᱢᱴᱟᱣ ᱛᱟᱞᱮᱭᱟ ᱚᱱᱟ ᱠᱚᱫᱚ ᱵᱟᱞᱮ ᱧᱮᱞ ᱦᱚᱪᱚᱣᱟᱜ ᱜᱮᱭᱟ